ᱦᱮᱞᱳ ᱦᱮᱞᱳ ᱦᱮᱸ ᱟᱹᱞᱤ ᱟᱹᱞᱤᱧ ᱞᱤᱧ ᱢᱮᱱᱮᱜᱼᱟ ᱦᱮᱸ ᱟᱫᱚ ᱟᱹᱞᱤᱧ ᱞᱤᱧ ᱢᱟᱱᱮ ᱯᱮᱲᱟ ᱢᱤᱰᱤᱭᱟ ᱵᱟᱞᱟ ᱠᱟᱱᱟᱵᱤᱱ ᱥᱚᱢᱟᱡᱽ ᱥᱮᱵᱟ ᱯᱟᱥᱴᱟ ᱥᱮᱡ ᱠᱷᱚᱱᱞᱤᱧᱢᱮᱱᱮᱜᱼᱟ ᱦᱮᱸᱪᱮ ᱟᱫᱚ ᱟᱵᱚ ᱡᱷᱟᱲᱠᱷᱚᱸᱰ ᱨᱮ ᱱᱤᱛᱳᱜ ᱟᱵᱚ ᱨᱤᱱ ᱦᱚᱲ ᱠᱚ ᱚᱠᱚᱭ ᱚᱠᱚᱭ ᱠᱚ ᱟᱵᱚ ᱦᱚᱲᱠᱚ ᱱᱮᱛᱟ ᱢᱚᱱᱛᱨᱤ ᱢᱮᱱᱟᱜ ᱠᱚᱣᱟ ᱟᱨ ᱚᱸᱰᱮ ᱪᱮᱫ ᱪᱮᱫ ᱠᱚᱠᱚ ᱠᱟᱹᱢᱤ ᱠᱟᱱᱟ ᱥᱮ ᱪᱮᱫ ᱠᱚ ᱵᱟᱠᱚ ᱠᱟᱹᱢᱤ ᱠᱟᱱᱟ ᱠᱤᱪᱷᱩ ᱚᱱᱟ ᱵᱟᱨᱮᱛᱮ ᱟᱹᱞᱤᱧ ᱞᱟᱹᱭᱟᱞᱤᱧ ᱵᱤᱱ

ᱦᱳᱭ ᱟᱪᱪᱷᱟ

ᱦᱳᱭ ᱟᱨ ᱪᱮᱫ ᱪᱮᱫ ᱠᱚᱠᱚ ᱠᱟᱹᱢᱤ ᱠᱟᱱᱟ ᱚᱱᱟ ᱠᱚᱨᱮ ᱪᱮᱫ ᱪᱮᱫ ᱠᱚ ᱢᱟᱱᱮ ᱵᱮᱵᱚᱥᱛᱷᱟ ᱠᱟᱜᱼᱟ ᱠᱚ ᱵᱟᱠᱚ ᱵᱮᱵᱚᱥᱛᱷᱟ ᱠᱟᱜᱼᱟ ᱵᱮᱥ ᱠᱚ ᱠᱟᱹᱢᱤ ᱠᱟᱱᱟ ᱥᱮ ᱪᱮᱫ ᱠᱚ ᱵᱟᱠᱚ ᱠᱟᱹᱢᱤ ᱠᱟᱱᱟ ᱚᱱᱟ ᱠᱚ ᱵᱟᱨᱮᱛᱮ ᱠᱤᱪᱷᱩ ᱞᱟᱹᱭ ᱵᱤᱱ

ᱦᱟᱸ ᱪᱟᱹᱢᱯᱟᱹᱭ ᱥᱚᱨᱮᱱ

ᱦᱮᱸ ᱦᱳᱭ

ᱮᱱᱠᱷᱟᱱ ᱢᱟᱱᱮ ᱡᱚᱛᱚ ᱞᱮᱠᱟᱱᱟᱜ ᱜᱮ ᱵᱮᱥ ᱜᱮᱠᱚ ᱠᱟᱹᱢᱤ ᱠᱟᱱᱟ ᱥᱤᱠᱪᱷᱟ ᱥᱚᱣᱟᱥᱛᱷ ᱵᱤᱡᱽᱞᱤ ᱫᱟᱜ ᱠᱚᱨᱮᱱᱟᱜ ᱨᱳᱰ ᱨᱟᱥᱛᱟ ᱡᱚᱛᱚᱱᱟᱜ ᱜᱮ ᱴᱷᱤᱠ ᱜᱮᱭᱟ

ᱟᱪᱪᱷᱟ ᱟᱪᱪᱷᱟ ᱴᱷᱤᱠᱜᱮᱭᱟ ᱛᱚᱵᱮ ᱴᱷᱤᱠᱜᱮᱭᱟ ᱛᱚᱵᱮ ᱟᱹᱰᱤ ᱟᱹᱰᱤ ᱥᱟᱨᱦᱟᱣ ᱴᱷᱤᱠᱜᱮᱭᱟ